ᱱᱚᱣᱟ ᱫᱚ ᱟᱸᱠᱟᱣ ᱨᱮᱭᱟᱜ ᱤᱭᱟᱹ ᱵᱟᱰᱟᱭ ᱥᱟᱱᱟᱭᱮᱜ ᱯᱮᱭᱟ ᱤᱧᱫᱚ ᱱᱚᱣᱟᱠᱚ ᱟᱸᱠᱟᱣ ᱫᱚ ᱥᱠᱩᱞ ᱨᱮᱧ ᱪᱮᱫ ᱠᱟᱫᱟ ᱰᱨᱚᱭᱤᱝ ᱤᱧ ᱠᱚᱨᱟᱣ ᱮᱫ ᱠᱟᱱ ᱛᱟᱦᱮᱱᱟ ᱢᱤᱫᱴᱮᱱ ᱰᱨᱚᱭᱤᱝ ᱥᱟᱵᱽᱡᱮᱠᱴ ᱛᱟᱦᱮᱸ ᱠᱟᱱ ᱛᱟᱞᱮᱭᱟ ᱚᱱᱟ ᱠᱚᱨᱮᱧ ᱪᱮᱫ ᱠᱟᱫᱟ ᱱᱚᱣᱟ ᱠᱚ ᱟᱸᱠᱟᱣ ᱫᱚ ᱱᱚᱣᱟ ᱠᱚ ᱟᱸᱠᱟᱣ ᱪᱮᱫ ᱠᱟᱛᱮ ᱱᱤᱛᱚᱜ ᱫᱚ ᱚᱲᱟᱜ ᱵᱷᱤᱛ ᱠᱚᱨᱮ ᱦᱚᱸᱧ ᱟᱸᱠᱟᱣ ᱵᱟᱲᱟᱭᱮᱫᱟ ᱤᱭᱟᱹ ᱦᱚᱸ ᱜᱳᱴᱟ ᱴᱟᱺᱰᱤ ᱤᱭᱟᱹ ᱠᱚ ᱚᱲᱟᱜ ᱵᱷᱤᱛ ᱠᱚᱨᱮ ᱟᱨ ᱤᱭᱟᱹ ᱠᱚᱨᱮᱡᱟᱦᱟᱱᱟᱜ ᱜᱮᱢ ᱪᱮᱫ ᱞᱮᱠᱷᱟᱡ ᱫᱚ ᱵᱷᱤᱛ ᱠᱚᱨᱮᱜ ᱦᱚᱸᱢ ᱚᱞ ᱨᱟᱠᱟᱵᱽ ᱫᱟᱲᱮᱭᱟᱜ ᱟᱢ ᱤᱭᱟᱹ ᱫᱟᱲᱮᱭᱟᱜ ᱟᱢ ᱚᱱᱟᱛᱮ ᱤᱧᱫᱚ ᱱᱚᱣᱟ ᱠᱚ ᱟᱸᱠᱟᱣ ᱟᱞᱮ ᱥᱠᱩᱞ ᱨᱮᱜᱮᱧ ᱪᱮᱫ ᱞᱮᱫᱟ ᱟᱨ ᱱᱟᱛᱮ ᱟᱹᱰᱤ ᱥᱟᱦᱟᱨ ᱥᱠᱩᱞ ᱨᱮ ᱯᱟᱲᱦᱟᱣ ᱠᱟᱛᱮ ᱤᱧ ᱟᱭᱢᱟ ᱠᱤᱪᱷᱩᱧ ᱪᱮᱫ ᱠᱟᱫᱟ ᱯᱟᱲᱦᱟᱜ ᱦᱚᱸᱧ ᱪᱮᱫ ᱠᱟᱫᱟ ᱟᱸᱠᱟᱣ ᱦᱚᱸᱧ ᱪᱮᱫ ᱠᱮᱫᱟ ᱟᱭᱢᱟ ᱠᱤᱪᱷᱩ ᱡᱚᱛᱚᱜᱮᱧ ᱪᱮᱫ ᱠᱟᱫᱟ ᱚᱱᱟᱛᱮ ᱤᱧᱫᱚ ᱟᱹᱰᱤ ᱥᱟᱨᱦᱟᱣ ᱤᱧ ᱟᱹᱭᱠᱟᱹᱣᱮᱫᱟ